ᱱᱟᱦᱟᱜ ᱫᱚ ᱧᱮᱞᱚᱜᱚᱜ ᱠᱟᱱᱟ ᱪᱟᱹᱥᱤ ᱵᱟᱹᱥᱤ ᱠᱚ ᱦᱚᱜ ᱚᱭ ᱦᱚᱭ ᱵᱷᱟᱹᱨᱰ ᱛᱟᱞᱟᱛᱮ ᱦᱚᱸ ᱟᱭᱢᱟ ᱨᱚᱠᱚᱢ ᱚᱥᱩᱵᱤᱫᱟ ᱦᱩᱭᱩᱜ ᱠᱟᱱ ᱨᱮᱦᱚᱸ ᱱᱚᱜ ᱚᱭ ᱟᱫᱷᱩᱱᱤᱠ ᱡᱚᱱᱛᱨᱚ ᱥᱟᱦᱟᱡᱭᱚ ᱛᱮ ᱱᱚᱣᱟ ᱪᱟᱥ ᱵᱟᱥ ᱫᱚᱠᱩ ᱨᱟᱠᱟᱵᱽ ᱮᱫᱟ